ᱱᱤᱛᱚᱜ ᱚᱠᱛᱚ ᱨᱮᱫᱚ ᱥᱟᱱᱟᱢ ᱠᱚᱜᱮ ᱰᱤᱡᱤᱴᱮᱞ ᱡᱟᱢᱟᱱᱟ ᱪᱟᱹᱞᱩᱜ ᱠᱟᱱᱟ ᱡᱚᱛᱚᱦᱚᱲᱟᱜ ᱛᱤ ᱨᱮᱜᱮ ᱢᱚᱵᱟᱭᱤᱞ ᱠᱚᱫᱚ ᱵᱚᱱ ᱧᱟᱢ ᱜᱮᱭᱟ ᱟᱨ ᱰᱤᱡᱤᱴᱮᱞ ᱨᱮᱭᱟᱜ ᱤᱭᱟᱹ ᱠᱟᱛᱮ ᱜᱮ ᱯᱚᱭᱥᱟ ᱠᱚᱵᱚᱱ ᱠᱟᱢᱟᱣ ᱫᱟᱲᱮᱭᱟᱜᱼᱟ ᱡᱮᱢᱚᱱ ᱞᱟᱭᱤᱠ ᱵᱷᱤᱰᱭᱳ ᱴᱤᱠᱴᱚᱠ ᱵᱷᱤᱰᱭᱳ ᱚᱱᱟ ᱠᱚ ᱚᱱᱟ ᱠᱚ ᱵᱷᱤᱰᱭᱳ ᱵᱮᱱᱟᱣ ᱠᱟᱛᱮ ᱚᱱᱟ ᱡᱚᱛᱚ ᱦᱚᱲ ᱡᱩᱫᱤ ᱠᱚ ᱧᱮᱞ ᱛᱟᱢᱟ ᱟᱨ ᱞᱟᱭᱤᱠ ᱥᱟᱵᱥᱠᱨᱟᱭᱤᱵ ᱟᱛᱟᱢᱟᱠᱚ ᱛᱟᱦᱚᱞᱮ ᱚᱱᱟ ᱫᱚ ᱯᱚᱭᱥᱟᱢ ᱠᱟᱢᱟᱣ ᱫᱟᱲᱮᱭᱟᱜᱼᱟ ᱟᱨᱚ ᱡᱮᱢᱚᱱ ᱞᱩᱰᱩ ᱜᱮᱢ ᱠᱷᱮᱞ ᱠᱟᱛᱮ ᱦᱚᱸ ᱟᱨᱚ ᱫᱚᱢᱮ ᱨᱚᱠᱚᱢ ᱜᱮᱢ ᱢᱮᱱᱟᱜ ᱜᱮᱭᱟ ᱚᱱᱟ ᱠᱚ ᱜᱮᱢ ᱠᱷᱮᱞ ᱠᱟᱛᱮ ᱦᱚᱸ ᱯᱚᱭᱥᱟ ᱧᱟᱢ ᱡᱩᱛᱩᱜ ᱜᱮᱭᱟ ᱛᱟᱦᱚᱞᱮ ᱱᱮᱛᱟᱨ ᱨᱮᱫᱚ ᱫᱚᱢᱮ ᱨᱚᱠᱚᱢ ᱠᱟᱛᱮ ᱜᱮ ᱯᱚᱭᱥᱟ ᱵᱚᱱ ᱠᱟᱢᱟᱣ ᱫᱟᱲᱮᱭᱟᱜᱼᱟ ᱛᱟᱦᱚᱞᱮ ᱱᱟᱱᱟ ᱨᱚᱠᱚᱢ ᱚᱱᱠᱟ ᱠᱟᱛᱮ ᱜᱮᱵᱚᱱ ᱠᱟᱢᱟᱭᱟ